ᱤᱧᱟᱹᱝ ᱟᱹᱛᱩ ᱨᱮᱭᱟᱜ ᱫᱚ ᱪᱮᱫ ᱦᱚᱸ ᱥᱚᱢᱚᱥᱥᱟ ᱫᱚ ᱥᱚᱢᱚᱥᱥᱟ ᱫᱚ ᱵᱟᱹᱱᱩᱜᱼᱟ ᱟᱫᱚ ᱚᱞᱪᱤᱠᱤ ᱨᱮᱱᱟᱜ ᱡᱟᱦᱟᱸᱭ ᱜᱟᱹᱠᱷᱩᱲᱤᱭᱟᱹ ᱛᱟᱠᱚ ᱦᱮᱡ ᱟᱠᱟᱱᱟ ᱠᱚ ᱩᱱᱠᱩ ᱥᱟᱞᱟᱜ ᱫᱩᱲᱩᱵ ᱠᱟᱛᱮᱫ ᱱᱤᱭᱟᱹ ᱮᱯᱛᱮ ᱵᱩᱡᱷᱟᱹᱣ ᱠᱤᱫᱟᱹᱧ ᱡᱮ ᱪᱮᱫ ᱪᱤᱠᱟᱹ ᱦᱩᱭᱩᱜᱼᱟ ᱥᱮ ᱪᱤᱠᱟᱹᱛᱮ ᱦᱩᱭᱩᱜᱼᱟ ᱥᱟᱱᱟᱢ ᱦᱚᱲᱜᱮ ᱚᱞᱪᱤᱠᱤ ᱫᱚ ᱵᱟᱲᱟᱭ ᱫᱚᱨᱠᱟᱨ ᱜᱮᱭᱟ ᱡᱮᱦᱮᱛᱩ ᱟᱵᱚ ᱧᱮᱞ ᱮᱫᱟᱵᱚᱱ ᱟᱵᱚ ᱦᱚᱲᱟᱜ ᱛᱤᱱᱟᱹᱜ ᱚᱥᱩᱵᱤᱫᱷᱟ ᱪᱮ ᱟᱵᱚ ᱦᱚᱲ ᱫᱚ ᱨᱚᱲ ᱫᱚᱠᱚ ᱨᱚᱲ ᱫᱟᱲᱮᱟᱜᱼᱟ ᱦᱚᱲᱛᱮ ᱠᱤᱱᱛᱩ ᱚᱞ ᱥᱮ ᱚᱱᱟ ᱟᱵᱚᱣᱟᱜ ᱡᱮ ᱦᱮᱸ ᱯᱚᱱᱰᱤᱛ ᱨᱚᱜᱷᱩᱱᱟᱛᱷ ᱢᱩᱨᱢᱩ ᱟᱜ ᱡᱟᱦᱟᱸ ᱚᱞᱪᱤᱠᱤ ᱢᱮᱱᱟᱜᱼᱟ ᱚᱱᱟ ᱯᱟᱲᱦᱟᱣ ᱦᱚᱸ ᱵᱟᱠᱚ ᱯᱟᱲᱦᱟᱣ ᱫᱟᱲᱮᱭᱟᱜᱼᱟ ᱚᱞᱦᱚᱸ ᱵᱟᱠᱚ ᱚᱞ ᱫᱟᱲᱮᱭᱟᱜᱼᱟ ᱚᱱᱟ ᱛᱮᱜᱮ ᱤᱧᱟᱹᱝ ᱤᱭᱟᱹ ᱫᱚ ᱠᱩᱥᱤ ᱟᱠᱟᱱᱟᱹᱧ ᱡᱮ ᱵᱟᱝ ᱠᱤᱪᱷᱩ ᱦᱚᱲ ᱫᱚ ᱥᱚᱢᱚᱭ ᱦᱚᱸ ᱵᱟᱠᱚ ᱮᱢ ᱫᱟᱲᱮᱭᱟᱜᱼᱟ ᱥᱮ ᱠᱟᱹᱢᱤᱦᱚᱨᱟ ᱠᱚᱨᱮ ᱦᱚᱸ ᱵᱟᱠᱚ ᱛᱟᱦᱮᱸ ᱫᱟᱲᱮᱭᱟᱜᱼᱟ ᱚᱱᱟ ᱛᱮᱜᱤᱧ ᱢᱮᱱᱟ ᱰᱤᱡᱤᱴᱮᱞ ᱡᱟᱦᱟᱸ ᱮᱯ ᱦᱮᱱᱟᱜᱼᱟ ᱚᱱᱟᱨᱮ ᱠᱤᱪᱷᱩ ᱚᱯᱷᱞᱟᱭᱤᱱ ᱯᱷᱚᱨᱚᱢ ᱦᱚᱸ ᱟᱨ ᱱᱤᱭᱟᱹ ᱯᱷᱤᱞᱟᱯ ᱠᱟᱛᱮᱫ ᱩᱱᱠᱩ ᱨᱮᱡᱤᱥᱴᱮᱥᱚᱱ ᱟᱠᱚ ᱛᱟᱨᱯᱚᱨᱮ ᱢᱤᱫᱴᱮᱱ ᱮᱯ ᱤᱱᱥᱴᱚᱞ ᱦᱩᱭᱩᱜᱼᱟ ᱚᱱᱟ ᱮᱯ ᱢᱟᱫᱽᱫᱷᱚᱢ ᱛᱮ ᱥᱟᱱᱟᱢ ᱠᱤᱪᱷᱩ ᱚᱞ ᱦᱩᱭᱩᱜᱼᱟ ᱟᱨ ᱚᱱᱟ ᱵᱟᱸᱠᱷᱮᱲ ᱦᱩᱭᱩᱜᱼᱟ ᱪᱤᱠᱟᱹᱛᱮ ᱯᱟᱲᱦᱟᱣ ᱟᱯᱮ ᱥᱮ ᱚᱱᱟ ᱢᱟᱭᱤᱠ ᱡᱟᱦᱟᱸ ᱢᱮᱱᱚᱜ ᱚᱱᱟᱜᱮ ᱚᱱᱟ ᱟᱸᱡᱚᱢ ᱟᱢ ᱦᱟᱸᱜ ᱡᱮ ᱪᱮᱫ ᱠᱚ ᱢᱮᱱ ᱠᱮᱫᱟ ᱠᱤᱱᱛᱩ ᱥᱩᱵᱤᱫᱷᱟ ᱦᱩᱭ ᱟᱠᱟᱱᱟ ᱰᱤᱡᱤᱴᱮᱞ ᱡᱟᱢᱟᱱᱟ ᱨᱮ ᱯᱷᱳᱱᱟᱜ ᱡᱩᱜᱽ ᱛᱚ ᱡᱚᱛᱚ ᱯᱷᱳᱱ ᱛᱮᱜᱮ ᱠᱚᱨᱟᱣ ᱫᱟᱲᱮ ᱞᱮᱠᱷᱟᱱ ᱟᱹᱰᱤ ᱢᱚᱡᱽ ᱦᱩᱭᱩᱜᱼᱟ